ᱦᱮᱞᱳ ᱦᱮᱸ ᱤᱧ ᱫᱚ ᱢᱮᱨᱤᱱᱟᱧ ᱞᱟᱹᱭᱮᱜᱼᱟ ᱞᱟᱹᱭ ᱫᱟᱹᱧ ᱞᱟᱹᱭ ᱫᱟᱹᱧ ᱟᱢ ᱫᱚ ᱰᱟᱠᱛᱟᱨ ᱫᱤᱫᱤᱢ ᱞᱟᱹᱭᱮᱫᱼᱟ ᱛᱚ ᱟᱪᱪᱷᱟ ᱤᱧᱟᱹᱜ ᱚᱲᱟᱜ ᱫᱚ ᱱᱚᱣᱟ ᱵᱟᱹᱨᱤᱠᱩᱞ ᱦᱮᱸ ᱞᱟᱹᱭᱮᱜ ᱦᱮᱸ ᱞᱟᱹᱭᱟᱹᱜ ᱟᱹᱧ ᱡᱮ ᱢᱟᱱᱮ ᱡᱚᱫᱤ ᱨᱩᱣᱟᱹ ᱦᱟᱹᱥᱩ ᱠᱚ ᱦᱳᱭᱳᱜᱼᱟ ᱛᱳ ᱟᱯᱮ ᱦᱚᱥᱯᱤᱴᱟᱞ ᱨᱮ ᱥᱮᱱ ᱠᱟᱛᱮᱜ ᱵᱤᱱᱟᱹ ᱯᱚᱭᱥᱟᱛᱮ ᱨᱟᱱ ᱢᱩᱨᱜᱟᱹᱱ ᱠᱚᱞᱮ ᱧᱟᱢᱟ ᱛᱚ ᱟᱪᱪᱷᱟ ᱟᱪᱪᱷᱟ ᱦᱮᱸ ᱦᱮᱸ ᱢᱮᱱᱟᱜ ᱟᱠᱟᱜ ᱠᱚᱣᱟ ᱪᱮᱫ ᱞᱮᱠᱟ ᱚᱥᱩᱵᱤᱫᱷᱟ ᱵᱚᱞᱛᱮ ᱢᱟᱱᱮ ᱴᱤᱵᱤ ᱟᱡᱟᱨ ᱧᱟᱢ ᱠᱟᱜ ᱠᱚᱣᱟ ᱛᱚ ᱚᱱᱟᱜᱮ ᱵᱟᱰᱟᱭ ᱵᱟᱹᱱᱩᱜ ᱠᱟᱫᱟ ᱡᱮ ᱚ ᱦᱮᱸ ᱚ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱰᱟᱠᱛᱟᱨ ᱫᱤᱫᱤ ᱱᱚᱣᱟ ᱠᱟᱛᱷᱟᱜᱮ ᱛᱟᱦᱚᱞᱮ ᱠᱷᱟᱱ ᱫᱚ ᱠᱩᱞᱤ ᱛᱮᱱᱟᱜ ᱛᱟᱦᱮ ᱠᱟᱱᱟ ᱦᱮᱸ ᱴᱷᱤᱠ ᱜᱮᱭᱟ ᱢᱟ